ᱤᱧ ᱫᱚ ᱠᱨᱤᱠᱮᱴ ᱟᱨ ᱵᱚᱞ ᱮᱱᱮᱡ ᱫᱚ ᱟᱹᱰᱤᱧ ᱠᱩᱥᱤᱭᱟᱜᱼᱟ ᱴᱤᱵᱷᱤ ᱥᱮ ᱢᱳᱵᱟᱭᱤᱞ ᱠᱚᱨᱮ ᱦᱚᱸ ᱧᱮᱞ ᱥᱟᱱᱟᱧᱟ ᱟᱨ ᱜᱤᱫᱽᱨᱟᱹ ᱠᱚ ᱦᱚᱸ ᱟᱛᱳ ᱚᱲᱟᱜ ᱠᱚᱨᱮ ᱪᱮ ᱴᱟ ᱰᱤ ᱴᱤᱠᱚᱨ ᱠᱚᱨᱮᱜ ᱠᱚ ᱠᱷᱮᱞ ᱵᱟᱲᱟᱭᱟ ᱥᱟᱶᱛᱮ ᱤᱧ ᱦᱚᱸ ᱟᱠᱚ ᱥᱟᱶ ᱮᱱᱮᱡ ᱥᱟᱱᱟᱧᱟ ᱟᱨ ᱡᱟᱦᱟᱸ ᱜᱮ ᱵᱚᱞ ᱮᱱᱮᱡ ᱨᱮᱭᱟᱜ ᱪᱮ ᱠᱨᱤᱠᱮᱴ ᱮᱱᱮᱡ ᱨᱮᱭᱟᱜ ᱠᱚ ᱪᱟᱨᱪᱟᱭᱟ ᱤᱧ ᱫᱚ ᱟᱡᱚᱢ ᱡᱚᱝ ᱜᱮ ᱥᱟᱱᱟᱧᱟ ᱟᱹᱰᱤ ᱠᱩᱥᱤ ᱵᱩᱡᱷᱟᱹᱜᱼᱟ ᱟᱨ ᱥᱟᱶᱛᱮ ᱜᱟᱛᱮ ᱠᱚ ᱦᱚᱸ ᱦᱚ ᱦᱚ ᱠᱟᱛᱮᱫ ᱫᱮᱞᱟ ᱫᱮᱞᱟ ᱮᱱᱮᱡ ᱡᱚᱝ ᱜᱮ ᱥᱟᱱᱟᱧᱟ ᱠᱨᱤᱠᱮᱴ ᱪᱮ ᱵᱚᱞ ᱮᱱᱮᱡ ᱫᱚ ᱤᱧ ᱫᱚ ᱟᱹᱰᱤ ᱱᱟᱯᱟᱭ ᱵᱩᱡᱷᱟᱣᱟ ᱟᱨ ᱜᱤᱫᱽᱨᱟᱹ ᱠᱚ ᱠᱚ ᱠᱷᱮᱞᱟ ᱟᱹᱰᱤ ᱱᱟᱯᱟᱭᱤᱧ ᱧᱮᱞ ᱠᱚᱣᱟ ᱪᱟᱜ ᱵᱟᱝ ᱤᱧ ᱦᱚᱸ ᱠᱷᱮᱞ ᱜᱮ ᱥᱟᱱᱟᱧᱟ ᱚᱱᱟᱛᱮ ᱤᱧ ᱦᱚᱧ ᱢᱮᱱᱮᱜᱼᱟ ᱠᱤ ᱠᱨᱤᱠᱮᱴ ᱟᱨ ᱵᱚᱞ ᱮᱱᱮᱡ ᱫᱚ ᱟᱹᱰᱤ ᱱᱟᱯᱟᱭ ᱵᱩᱡᱷᱟᱹᱜᱼᱟ ᱟᱨ ᱱᱚᱣᱟ ᱜᱮᱢ ᱫᱚ ᱠᱨᱤᱠᱮᱴ ᱜᱮᱢ ᱠᱟᱱᱟ